ᱥᱚᱢᱱᱟᱛᱷ ᱪᱮᱫᱠᱩ ᱟᱢ ᱠᱷᱤᱞᱟᱹᱴᱮᱢ ᱜᱟᱛᱤᱜᱼᱟ ᱤᱧ ᱠᱷᱤᱞᱟᱹᱴ ᱫᱚ ᱵᱟᱨᱭᱟ ᱯᱮᱭᱟ ᱠᱷᱤᱞᱟᱹᱴᱤᱧ ᱜᱟᱛᱤ ᱟᱠᱟᱱᱟ ᱯᱚᱨᱛᱷᱚᱢ ᱫᱚ ᱦᱩᱭᱩᱜ ᱠᱟᱱᱟ ᱠᱨᱤᱠᱮᱴ ᱵᱚᱞ ᱛᱟᱯᱚᱨ ᱫᱤᱛᱭᱚ ᱫᱚ ᱦᱩᱭᱩᱜ ᱠᱟᱱᱟ ᱵᱚᱞ ᱮᱱᱮᱡ ᱟᱨ ᱵᱷᱚᱞᱤᱵᱚᱞ ᱟᱞᱮ ᱴᱚᱞᱟᱨᱮ ᱠᱚᱲᱟᱠᱩ ᱱᱤᱭᱮ ᱠᱨᱤᱠᱮᱴᱞᱮ ᱮᱱᱮᱡ ᱠᱟᱱ ᱛᱟᱦᱮᱱᱟ ᱟᱹᱭᱩᱵ ᱵᱮᱞᱟ ᱡᱚᱠᱷᱚᱱ ᱟᱞᱮ ᱤᱥᱠᱩᱞ ᱞᱮ ᱪᱟᱞᱟᱜᱼᱟ ᱥᱟᱨᱟᱫᱤᱱ ᱫᱚ ᱤᱥᱠᱩᱞ ᱨᱮᱞᱮ ᱵᱮᱥᱛᱚᱞᱮ ᱛᱟᱦᱮᱸ ᱠᱟᱱᱟ ᱟᱨ ᱟᱹᱭᱩᱵ ᱵᱮᱞᱟᱫᱚ ᱠᱨᱤᱠᱮᱴ ᱥᱩᱢᱟᱹᱭᱫᱚ ᱠᱨᱤᱠᱮᱴᱞᱮ ᱮᱱᱮᱡ ᱠᱟᱱᱛᱟᱦᱮᱱᱟ ᱟᱨ ᱠᱨᱤᱠᱮᱴ ᱫᱚ ᱤᱧᱫᱚ ᱵᱚᱞᱤᱝ ᱟᱨ ᱠᱤᱯᱟᱨ ᱟᱹᱰᱤ ᱟᱴᱤᱧ ᱠᱩᱥᱤᱭᱟᱜ ᱠᱟᱱᱛᱟᱦᱮᱸᱜᱼᱟ ᱥᱚᱯ ᱥᱩᱢᱟᱹᱭᱜᱤ ᱤᱧᱫᱚᱧ ᱚᱱᱟ ᱵᱟᱨᱭᱟ ᱡᱟᱭᱜᱟ ᱨᱮᱜᱮ ᱟᱹᱰᱤ ᱟᱴᱤᱧ ᱠᱩᱥᱤᱭᱟᱜ ᱠᱟᱱᱛᱟᱦᱮᱸᱜᱼᱟ ᱟᱨ ᱯᱷᱩᱴᱵᱚᱞ ᱫᱚ ᱛᱷᱚᱲᱟ ᱫᱟᱹᱲ ᱦᱩᱭᱩᱜᱼᱟ ᱚᱱᱟᱛᱮ ᱯᱷᱩᱴᱵᱚᱞ ᱫᱚ ᱤᱧᱫᱚ ᱟᱹᱰᱤ ᱟᱴᱜᱤᱧ ᱠᱩᱥᱤᱭᱟᱜ ᱠᱟᱱᱛᱟᱦᱮᱸᱜᱼᱟ ᱠᱨᱤᱠᱮᱴ ᱠᱷᱚᱡᱫᱚ ᱠᱟᱨᱚᱱ ᱚᱱᱟᱫᱚ ᱵᱷᱟᱜᱤ ᱵᱮᱭᱟᱢ ᱴᱮᱭᱟᱢᱦᱚᱸ ᱦᱩᱭᱩᱜ ᱠᱟᱱᱛᱟᱦᱮᱸᱜᱼᱟ ᱫᱟᱹᱲ ᱫᱟᱹᱲᱛᱮ ᱟᱨ ᱯᱷᱩᱴᱵᱚᱞ ᱫᱚ ᱤᱧᱫᱚ ᱰᱤᱯᱷᱮᱱᱥ ᱨᱮᱧ ᱜᱟᱛᱤᱠ ᱠᱟᱱᱛᱟᱦᱮᱸᱜᱼᱟ ᱰᱤᱯᱷᱮᱱᱥ ᱡᱟᱛᱮ ᱵᱟᱝ ᱜᱚᱞᱚᱜ ᱚᱱᱟ ᱛᱷᱚᱨᱚᱝ ᱤᱧᱫᱚ ᱰᱤᱯᱷᱮᱱᱥ ᱨᱮᱜᱤ ᱵᱮᱥᱤᱧ ᱜᱟᱛᱤᱠ ᱠᱟᱱᱛᱟᱦᱮᱸᱜᱼᱟ ᱟᱨ ᱵᱷᱚᱞᱤᱵᱚᱞᱫᱚ ᱟᱞᱮᱫᱚ ᱧᱤᱫᱟᱹᱞᱮ ᱮᱱᱮᱡ ᱠᱟᱱᱛᱟᱦᱮᱸᱜᱼᱟ ᱡᱚᱠᱷᱚᱱ ᱫᱟᱠᱟᱠᱩᱞᱮ ᱡᱚᱢ ᱵᱟᱲᱟᱠᱮᱫ ᱜᱮ ᱯᱟᱲᱦᱟᱣ ᱵᱷᱟᱜᱟᱣᱮᱱ ᱜᱮᱞᱮ ᱟᱨ ᱧᱤᱫᱟᱹ ᱚᱸᱰᱮ ᱢᱤᱫᱴᱮᱡ ᱞᱟᱭᱤᱴᱞᱮ ᱴᱟᱸᱜᱟᱣ ᱠᱟᱜ ᱠᱟᱱᱛᱟᱦᱮᱱᱟ ᱢᱟᱴᱨᱮ ᱟᱨ ᱢᱚᱴᱟᱢᱚᱴᱤ ᱥᱟᱲᱮᱱᱚᱴᱟ ᱠᱷᱚᱡ ᱮᱜᱟᱨᱚᱴᱟ ᱫᱷᱟᱹᱵᱤᱡᱞᱮ ᱮᱱᱮᱡ ᱠᱟᱱᱛᱟᱦᱮᱸᱜᱼᱟ ᱵᱷᱚᱞᱤ ᱵᱚᱞᱫᱚ ᱠᱷᱩᱵ ᱮᱠᱴᱟᱫᱚ ᱟᱹᱰᱤ ᱟᱴᱫᱚ ᱵᱟᱹᱧ ᱠᱩᱥᱤᱭᱟᱜ ᱠᱟᱱᱛᱟᱦᱮᱸᱜᱼᱟ ᱠᱟᱨᱚᱱ ᱵᱷᱚᱞᱤᱵᱚᱞ ᱨᱮᱭᱟᱜ ᱱᱤᱭᱚᱢ ᱠᱟᱹᱱᱩᱱᱫᱚ ᱵᱟᱹᱧ ᱵᱟᱲᱟᱭᱟ ᱩᱱᱟᱹᱜ ᱫᱚ ᱠᱤᱱᱛᱩ ᱤᱧᱫᱚ ᱚᱱᱟ ᱯᱷᱩᱴᱵᱚᱞ ᱟᱨ ᱠᱨᱤᱠᱮᱴᱫᱚ ᱟᱹᱰᱤ ᱟᱴᱤᱧ ᱠᱩᱥᱤᱭᱟᱜ ᱠᱟᱱᱛᱟᱦᱮᱸᱜᱼᱟ ᱚᱱᱟ ᱵᱟᱨᱭᱟ ᱮᱱᱮᱡᱫᱚ ᱚᱛᱷᱚᱭᱮᱵ ᱤᱧᱟᱹᱜ ᱯᱷᱮᱵᱟᱨᱮᱴ ᱮᱱᱮᱡᱫᱚ ᱯᱷᱩᱴᱵᱚᱞ ᱟᱨ ᱠᱨᱤᱠᱮᱴᱵᱚᱞ ᱜᱤ ᱛᱟᱦᱮᱸ ᱠᱟᱱᱟ ᱮᱠᱷᱚᱱᱦᱚᱧ ᱮᱱᱮᱡᱜᱮᱭᱟ ᱥᱩᱢᱟᱹᱭᱤᱧ ᱧᱟᱢᱠᱷᱟᱡ